ᱡᱟᱦᱟᱸᱱᱟᱜ ᱚᱱᱩᱥᱴᱷᱟᱱ ᱥᱮ ᱵᱟᱯᱞᱟ ᱵᱷᱟᱸᱰᱟᱱ ᱪᱷᱟᱹᱴᱭᱟᱹᱨ ᱫᱟᱜ ᱨᱮᱱᱟᱜ ᱵᱚᱝ ᱫᱤᱱ ᱫᱚ ᱵᱮᱥᱤ ᱯᱩᱨᱤᱢᱟᱱ ᱫᱟᱜ ᱫᱚᱨᱠᱟᱨ ᱦᱩᱭ ᱞᱮᱱ ᱠᱷᱟᱱ ᱩᱱ ᱫᱚ ᱯᱚᱧᱪᱟᱭᱮᱛ ᱨᱮ ᱢᱤᱫᱴᱟᱹᱝ ᱫᱚᱨᱠᱟᱥᱛᱚᱧ ᱮᱢᱟ ᱮᱢ ᱠᱟᱛᱮᱫ ᱯᱚᱧᱪᱟᱭᱤᱛ ᱯᱨᱟᱫᱷᱟᱱ ᱥᱮ ᱢᱮᱢᱵᱟᱨ ᱠᱩᱧ ᱢᱮᱛᱟ ᱠᱚᱣᱟ ᱡᱮ ᱤᱧᱟᱹᱜ ᱫᱟᱜ ᱨᱮᱱᱟᱜ ᱚᱢᱩᱠ ᱛᱟᱹᱨᱤᱠ ᱩᱢᱩᱜ ᱫᱤᱱ ᱨᱮ ᱫᱟᱜ ᱫᱚᱨᱠᱟᱨ ᱛᱤᱧ ᱟᱹᱰᱤ ᱯᱩᱨᱤᱢᱟᱱ ᱫᱟᱜ ᱟᱫᱚ ᱩᱱᱠᱩ ᱚᱱᱠᱟ ᱞᱮᱠᱟᱛᱮ ᱫᱟᱜ ᱨᱮᱱᱟᱜ ᱴᱮᱝᱠᱟᱨ ᱠᱚ ᱮᱢᱟᱹᱧ ᱛᱮ ᱚᱱᱟ ᱚᱱᱩᱥᱴᱷᱟᱱ ᱠᱚᱫᱚᱧ ᱯᱟᱨᱚᱢᱟ